ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱯᱟᱸᱪᱮᱭ ᱢᱮ ᱩᱱᱤᱥᱥᱚ ᱯᱟᱸᱪ ᱛᱤᱨᱤᱥᱮ ᱡᱩᱱ ᱩᱱᱤᱥᱥᱚ ᱯᱚᱧᱪᱟᱱᱱᱚ ᱫᱚᱥᱨᱟᱭ ᱯᱷᱮᱵᱽᱨᱩᱣᱟᱨᱤ ᱩᱱᱤᱥᱥᱚ ᱩᱱᱛᱨᱤᱥ ᱫᱚᱥᱨᱟᱭ ᱚᱠᱴᱚᱵᱚᱨ ᱟᱴᱷᱨᱳᱥᱚ ᱪᱩᱣᱟᱱᱱᱚ